ᱟᱞᱮ ᱥᱩᱨ ᱨᱮ ᱢᱚᱦᱟ ᱵᱤᱨᱫᱟᱹᱜᱟᱲ ᱜᱷᱟᱴᱥᱤᱞᱟᱹ ᱢᱚᱦᱟ ᱵᱤᱫᱽᱫᱟᱹᱜᱟᱲ ᱢᱮᱱᱛᱮ ᱢᱤᱫ ᱯᱟᱲᱦᱟᱣ ᱞᱟᱹᱜᱤᱫ ᱢᱚᱦᱟ ᱵᱤᱫᱽᱫᱟᱹᱜᱟᱲ ᱢᱮᱱᱟᱜᱼᱟ ᱱᱚᱣᱟ ᱜᱷᱟᱴᱥᱤᱞᱟᱹ ᱢᱚᱦᱟ ᱵᱤᱫᱽᱫᱟᱹᱜᱟᱲ ᱨᱮᱫᱚ ᱵᱷᱤᱱᱟᱹ ᱵᱷᱤᱱᱟᱹ ᱠᱳᱨᱥ ᱛᱮ ᱯᱟᱲᱦᱟᱣ ᱜᱟᱱᱚᱜᱼᱟ ᱜᱷᱟᱴᱥᱤᱞᱟᱹ ᱢᱚᱦᱟ ᱵᱤᱨᱫᱟᱹᱜᱟᱲ ᱨᱮᱫᱚ ᱯᱟᱲᱦᱟᱣ ᱞᱮᱠᱟᱛᱮ ᱥᱟᱱᱟᱢ ᱠᱳᱨᱥ ᱜᱮ ᱧᱟᱢᱚᱜ ᱠᱟᱱᱟ ᱟᱞᱮ ᱱᱚᱣᱟ ᱥᱩᱨᱼᱥᱩᱯᱩᱨ ᱨᱮᱫᱚ ᱢᱤᱫᱴᱟᱹᱱ ᱜᱮ ᱢᱚᱦᱟ ᱵᱤᱨᱫᱟᱹᱜᱟᱲ ᱜᱷᱟᱴᱥᱤᱞᱟᱹ ᱜᱮ ᱢᱮᱱᱟᱜᱼᱟ ᱟᱨ ᱱᱚᱣᱟ ᱜᱷᱟᱴᱥᱤᱞᱟᱹ ᱢᱚᱦᱟ ᱵᱤᱨᱫᱟᱹᱜᱟᱲ ᱨᱮ ᱯᱟᱲᱦᱟᱣ ᱫᱚ ᱯᱷᱟᱥᱴ ᱤᱭᱟᱹᱨ ᱠᱷᱚᱱᱜ ᱮᱢ ᱮ ᱯᱤ ᱡᱤ ᱫᱷᱟᱹᱵᱤᱡ ᱯᱟᱲᱦᱟᱣ ᱫᱚ ᱜᱟᱱᱚᱜᱼᱟ ᱟᱨ ᱜᱷᱟᱴᱥᱤᱞᱟᱹ ᱢᱚᱦᱟ ᱵᱤᱨᱫᱟᱹᱜᱟᱲ ᱨᱮ ᱯᱟᱲᱦᱟᱣ ᱠᱟᱛᱮᱫ

ᱵᱟᱨᱦᱮ ᱛᱮᱦᱚᱸ ᱪᱟᱞᱟᱣ ᱦᱩᱭᱩᱜᱼᱟ ᱵᱟᱨᱦᱮ ᱪᱟᱞᱟᱣ ᱠᱟᱛᱮᱫ ᱵᱷᱤᱱᱟᱹ ᱵᱷᱤᱱᱟᱹ ᱠᱳᱨᱥ ᱛᱮ ᱯᱟᱲᱦᱟᱣ ᱜᱟᱱᱚᱜᱼᱟ ᱟᱭ ᱟᱭ ᱴᱤ ᱵᱤ ᱟᱭ ᱴᱤ ᱠᱚ ᱡᱟᱦᱟᱸ ᱟᱭ ᱴᱤ ᱟᱭ ᱠᱚ ᱰᱤᱯᱞᱚᱢᱟ ᱠᱚ ᱡᱟᱦᱟᱸ ᱮᱞ ᱮᱞ ᱵᱤ ᱠᱚ ᱠᱚᱨᱟᱣ ᱞᱟᱹᱜᱤᱫ ᱛᱮᱫᱚ ᱜᱷᱟᱴᱥᱤᱞᱟᱹ ᱢᱚᱦᱟ ᱵᱤᱨᱫᱟᱹᱜᱟᱲ ᱨᱮᱫᱚ ᱠᱳᱨᱥ ᱵᱟᱹᱪᱩᱜᱼᱟ ᱜᱷᱟᱴᱥᱤᱞᱟᱹ ᱢᱚᱦᱟ ᱵᱤᱨᱫᱟᱹᱜᱟᱲ ᱨᱮᱫᱚ ᱟᱨᱴᱥ ᱠᱚᱢᱟᱨᱥ ᱥᱟᱭᱮᱱᱥ ᱤᱱᱟᱹ ᱠᱚᱛᱮ ᱜᱮ ᱯᱤᱡᱤ ᱫᱷᱟᱹᱵᱤᱡ ᱯᱟᱲᱦᱟᱣ ᱜᱟᱱᱚᱜᱼᱟ ᱤᱱᱟᱹ ᱯᱚᱨᱮ ᱫᱚ ᱜᱷᱟᱴᱥᱤᱞᱟᱹ ᱨᱮᱫᱚ ᱤᱱᱟᱹ ᱠᱞᱟᱥ ᱠᱷᱚᱱᱟᱜ ᱵᱮᱥᱤ ᱫᱚ ᱵᱟᱹᱪᱩᱜᱼᱟ ᱜᱷᱟᱴᱥᱤᱞᱟᱹ ᱵᱤᱨᱫᱟᱹᱜᱟᱲ ᱨᱮᱫᱚ ᱯᱤᱡᱤ ᱫᱷᱟᱹᱵᱤᱡ ᱜᱮ ᱠᱞᱟᱥ ᱢᱮᱱᱟᱜᱼᱟ